ᱥᱚᱨᱚᱥᱚᱛᱤ ᱦᱮᱢᱵᱨᱚᱢ ᱚᱞᱪᱤᱠᱤ ᱯᱟᱲᱦᱟᱣ ᱠᱟᱛᱮ ᱟᱢ ᱚᱠᱟᱞᱮᱠᱟ ᱨᱟᱹᱥᱠᱟᱹᱢ ᱵᱩᱡᱷᱟᱹᱣᱫᱟ ᱠᱟᱹᱴᱤᱡ ᱞᱟᱹᱭ ᱟᱸᱡᱚᱢᱟᱹᱧ ᱢᱮ ᱦᱮᱸ ᱫᱤᱫᱤ ᱤᱧ ᱟᱹᱰᱤ ᱵᱮᱥ ᱜᱤᱧ ᱵᱩᱡᱷᱟᱹᱣᱫᱟ ᱤᱧ ᱚᱞᱪᱤᱠᱤᱧ ᱯᱟᱲᱦᱟᱣ ᱫᱟᱲᱮᱭᱟᱜ ᱠᱟᱱᱟ ᱡᱟᱦᱟᱸ ᱫᱚ ᱟᱵᱚᱣᱟᱜ ᱡᱟᱱᱟᱢ ᱟᱭᱳ ᱞᱮᱠᱟ ᱯᱟᱹᱨᱥᱤ ᱛᱟᱵᱚᱱ ᱡᱟᱦᱟᱸ ᱤᱧ ᱠᱟᱹᱴᱤᱡ ᱠᱷᱚᱱᱤᱧ ᱧᱮᱞ ᱟᱹᱜᱩᱣᱟᱠᱟᱫᱟ ᱟᱵᱚ ᱦᱚᱲᱟᱜ ᱟᱹᱨᱤᱪᱟᱹᱞᱤ ᱥᱚᱝᱥᱠᱨᱤᱛᱤ ᱛᱟᱵᱚᱱ ᱚᱱᱟᱜᱮ ᱤᱧ ᱱᱤᱛᱚᱜ ᱤᱧ ᱯᱟᱲᱦᱟᱣ ᱧᱟᱢᱫᱟ ᱵᱳᱭ ᱨᱮ ᱟᱨ ᱮᱴᱟᱜ ᱵᱷᱟᱥᱟ ᱡᱮᱢᱚᱱ ᱵᱳᱭ ᱦᱮᱱᱟᱜ ᱛᱟᱠᱚᱣᱟ ᱟᱵᱚᱣᱟᱜ ᱦᱚᱸ ᱚᱱᱠᱟ ᱜᱮ ᱵᱳᱭ ᱦᱮᱱᱟᱜ ᱛᱟᱵᱚᱱᱟ ᱯᱟᱲᱦᱟᱜ ᱠᱟᱱᱟ ᱵᱚᱱ ᱡᱚᱛᱚ ᱨᱚᱠᱚᱢ ᱜᱮ ᱤᱧ ᱟᱹᱰᱤ ᱨᱟᱹᱥᱠᱟᱹᱧ ᱵᱩᱡᱷᱟᱹᱣ ᱫᱟ ᱟᱨ ᱱᱟᱯᱟᱭ ᱜᱮ